ᱡᱩᱣᱟᱹᱱ ᱯᱤᱲᱦᱤ ᱱᱚᱝᱠᱟ ᱞᱮᱠᱟᱛᱮ ᱥᱚᱲᱠᱚ ᱯᱟᱸᱡᱟᱭᱟ ᱡᱮ ᱞᱟᱦᱟᱛᱮᱱ ᱥᱮᱫᱟᱭ ᱡᱩᱣᱟᱹᱱ ᱦᱟᱯᱲᱟᱢ ᱠᱚ ᱥᱟᱶᱛᱟ ᱨᱮᱱᱟᱜ ᱞᱟᱠᱪᱟᱨ ᱠᱚ ᱮᱱᱮᱡ ᱥᱮᱨᱮᱧ ᱱᱮᱛᱟᱨ ᱢᱚᱰᱟᱨᱱ ᱡᱩᱜᱽ ᱨᱮᱱ ᱡᱩᱣᱟᱹᱱ ᱠᱚ ᱢᱚᱰᱟᱨᱱ ᱮᱱᱮᱡ ᱥᱮᱨᱮᱧ ᱜᱮ ᱠᱚ ᱪᱟᱨᱪᱟ ᱮᱫᱟ ᱡᱮᱢᱚᱱ ᱚᱱᱟ ᱠᱚᱫᱚ ᱦᱩᱭᱩᱜ ᱠᱟᱱᱟ ᱪᱮᱫ ᱞᱮᱠᱟ ᱵᱟᱯᱞᱟ ᱨᱮ ᱴᱟᱢᱟᱠ ᱛᱩᱢᱫᱟᱜ ᱵᱟᱹᱜᱤ ᱠᱟᱛᱮᱜ ᱵᱳᱠᱥ ᱛᱟᱞᱟ ᱛᱮ ᱮᱱᱮᱡ ᱫᱟᱠᱚ ᱟᱪᱪᱷᱟ ᱟᱨᱚ ᱧᱮᱞᱚᱜ ᱠᱟᱱᱟ ᱚᱱᱟ ᱜᱮ ᱟᱭᱢᱟ ᱚᱱᱩᱥᱴᱷᱟᱱ ᱠᱚᱨᱮ ᱧᱮᱞᱚᱜ ᱠᱟᱱᱟ ᱚᱱᱟ ᱜᱮ ᱢᱚᱰᱟᱱ ᱡᱩᱜᱽ ᱨᱮᱱᱟᱜ ᱢᱚᱰᱟᱱ ᱮᱱᱮᱡ ᱥᱮᱨᱮᱧ ᱜᱮᱠᱚ ᱠᱚᱨᱟᱣ ᱮᱫᱟ ᱟᱵᱳᱣᱟᱜ ᱞᱟᱠᱪᱟᱨ ᱢᱚᱞᱚ ᱵᱷᱟᱵᱽ ᱟᱞᱜᱟ ᱵᱟᱵᱚᱛ ᱛᱮ ᱤᱧᱟᱹᱜ ᱫᱤᱥ ᱦᱩᱫᱤᱥ ᱠᱚᱫᱚ ᱦᱩᱭᱩᱜ ᱠᱟᱱᱟ ᱵᱟᱯᱞᱟ ᱠᱚᱨᱮ ᱡᱮᱢᱚᱱ ᱵᱳᱠᱥ ᱰᱤᱡᱮ ᱵᱟᱫ ᱠᱟᱛᱮ ᱴᱟᱢᱟᱠ ᱛᱩᱢᱫᱟᱜ ᱟᱛᱮ ᱵᱚᱱ ᱨᱟᱹᱥᱠᱟᱹ ᱞᱮᱠᱷᱟᱱ ᱟᱹᱰᱤ ᱱᱟᱯᱟᱭᱚᱜᱼᱟ ᱩᱱ ᱥᱟᱶᱛᱟ ᱟᱹᱨᱤ ᱵᱟᱝ ᱪᱟᱵᱟᱜ ᱛᱟᱵᱚᱱᱟ ᱥᱟᱶᱛᱟ ᱨᱮᱱᱟᱜ ᱮᱱᱮᱡ ᱥᱮᱨᱮᱧ ᱛᱟᱦᱮᱱ ᱛᱟᱵᱚᱱᱟ ᱱᱚᱣᱟ ᱜᱮ ᱤᱧᱟ ᱜ ᱫᱤᱥ ᱦᱩᱫᱤᱥ ᱫᱚ